ᱢᱤᱰᱤᱭᱟ ᱫᱚ ᱱᱚᱝᱠᱟ ᱞᱮᱠᱟᱨᱮ ᱯᱚᱭᱥᱟ ᱠᱚ ᱠᱟᱢᱟᱣᱫᱟ ᱱᱤᱛᱚᱜ ᱡᱮ ᱱᱚᱸᱰᱮ ᱵᱟᱦᱟ ᱥᱚᱦᱚᱨᱟᱭ ᱯᱚᱨᱚᱵᱽ ᱨᱮᱠᱚ ᱦᱤᱡᱩᱜᱼᱟ ᱢᱤᱰᱤᱭᱟ ᱱᱚᱸᱰᱮ ᱠᱚ ᱠᱩᱞᱤᱭᱟ ᱠᱟᱛᱷᱟ ᱪᱮᱫ ᱯᱚᱨᱚᱵᱽ ᱠᱟᱱᱟ ᱵᱟᱦᱟ ᱯᱚᱨᱚᱵᱽ ᱥᱚᱦᱚᱨᱟᱭ ᱯᱚᱨᱚᱵᱽ ᱡᱟᱦᱟᱱ ᱯᱚᱨᱚᱵᱽ ᱜᱮ ᱩᱱᱠᱩ ᱢᱤᱰᱤᱭᱟ ᱠᱚ ᱦᱤᱡᱩᱜ ᱟᱠᱚ ᱢᱤᱰᱤᱭᱟ ᱤᱫᱤᱭᱟᱠᱚ ᱚᱱᱟ ᱢᱤᱰᱤᱭᱟ ᱠᱟᱛᱮᱫ ᱤᱭᱩᱴᱩᱵᱽ ᱯᱷᱮᱥᱵᱩᱠ ᱨᱮᱠᱚ ᱟᱲᱟᱜᱟ ᱚᱱᱟ ᱚᱱᱟ ᱟᱲᱟᱜ ᱠᱟᱛᱮᱫ ᱦᱟᱱᱟ ᱠᱷᱚᱱ ᱦᱟᱱᱟ ᱫᱤᱥᱚᱢ ᱚᱱᱟ ᱫᱤᱥᱚᱢ ᱱᱟᱣᱟ ᱫᱤᱥᱚᱢ ᱨᱮᱠᱚ ᱧᱮᱞᱟ ᱪᱮᱫᱟᱜ ᱥᱮ ᱱᱚᱣᱟ ᱡᱟᱭᱜᱟ ᱨᱮ ᱱᱚᱣᱟ ᱯᱚᱨᱚᱵᱽ ᱦᱩᱭᱩᱜ ᱠᱟᱱᱟ ᱯᱟᱛᱟ ᱪᱷᱟᱛᱟ ᱥᱚᱦᱨᱟᱭ ᱯᱚᱨᱚᱵᱽ ᱟᱭᱢᱟ ᱞᱮᱠᱟᱱ ᱯᱚᱨᱚᱵᱽ ᱢᱤᱰᱤᱭᱟ ᱠᱚ ᱞᱟᱹᱭ ᱟᱵᱚᱱᱟ ᱟᱨ ᱚᱱᱠᱟ ᱞᱮᱠᱟ ᱫᱷᱟᱨᱟᱛᱮ ᱱᱩᱠᱩ ᱦᱚᱸ ᱯᱚᱭᱥᱟ ᱠᱚ ᱠᱟᱢᱟᱣᱫᱟ ᱤᱭᱩᱴᱩᱵᱽ ᱯᱷᱮᱥᱵᱩᱠ ᱨᱮ ᱵᱷᱤᱰᱭᱳ ᱠᱚ ᱟᱯᱞᱳᱰ ᱮᱫ ᱛᱟᱠᱳᱣᱟ ᱟᱨ ᱚᱱᱠᱟ ᱞᱮᱠᱟ ᱫᱷᱟᱨᱟ ᱨᱮᱜᱮ ᱢᱤᱰᱤᱭᱟ ᱫᱚ ᱯᱚᱭᱥᱟ ᱫᱚᱠᱚ ᱠᱟᱢᱟᱣᱫᱟ